ᱤᱧ ᱩᱧᱦᱟᱹᱨ ᱧᱟᱢ ᱠᱮᱫᱟ ᱡᱮ ᱪᱤᱛᱟᱹᱨ ᱛᱩᱞᱟᱹᱣ ᱞᱟᱹᱜᱤᱫ ᱠᱳᱞᱠᱟᱛᱟ ᱟᱞᱤᱯᱩᱨ ᱫᱩᱣᱟᱨ ᱪᱤᱲᱭᱟ ᱠᱷᱟᱱᱟ ᱪᱤᱛᱟᱹᱨ ᱛᱩᱞᱟᱹᱣ ᱞᱟᱹᱜᱤᱫ ᱚᱸᱰᱮ ᱵᱮᱥ ᱵᱮᱥ ᱡᱟᱭᱜᱟ ᱢᱮᱱᱟᱜᱼᱟ ᱛᱚ ᱪᱟᱞᱟᱣ ᱦᱩᱭᱮᱱᱟ ᱛᱩᱞᱟᱹᱣ ᱵᱟᱲᱟ ᱦᱩᱭᱮᱱᱟ ᱢᱚᱪᱜᱮ ᱡᱟᱭᱜᱟ ᱢᱮᱱᱟᱜᱼᱟ ᱛᱚ ᱦᱟᱹᱛᱤ ᱛᱟᱹᱨᱩᱵ ᱡᱚᱛᱚᱜᱮ ᱢᱮᱱᱟᱜ ᱠᱚᱣᱟ ᱯᱟᱥᱮᱨᱮ ᱛᱤᱸᱜᱩ ᱠᱟᱛᱮᱫ ᱯᱷᱳᱴᱳ ᱪᱤᱛᱟᱹᱨ ᱛᱩᱞᱟᱹᱣ ᱠᱮᱫᱟ ᱟᱹᱰᱤ ᱢᱚᱸᱡᱽ ᱨᱟᱠᱟᱵ ᱟᱠᱟᱱᱟ ᱟᱨ ᱫᱷᱤᱨᱤᱠᱚ ᱢᱮᱱᱟᱜ ᱟᱠᱟᱫᱟ ᱫᱟᱨᱮ ᱯᱟᱞᱦᱟ ᱢᱚᱪᱜᱮ ᱡᱚᱛᱚᱜᱮ ᱥᱩᱫᱩ ᱪᱟᱞᱟᱣ ᱠᱟᱛᱮᱫ ᱪᱤᱛᱟᱹᱨ ᱛᱩᱞᱟᱹᱣ ᱦᱩᱭᱮᱱᱟ ᱵᱮᱥ ᱢᱟᱪᱷᱟ ᱤᱧ ᱩᱧᱦᱟᱹᱨ ᱧᱟᱢ ᱠᱮᱫᱟ ᱡᱮ ᱚᱸᱰᱮ ᱫᱚ ᱚᱱᱮᱠ ᱠᱚ ᱪᱟᱞᱟᱜ ᱜᱮᱭᱟ ᱛᱚ ᱤᱭᱩᱴᱩᱵ ᱨᱮᱦᱚᱸ ᱥᱟᱨᱪ ᱠᱟᱛᱮᱧ ᱧᱮᱞᱠᱮᱫᱟ ᱡᱮ ᱚᱸᱰᱮ ᱵᱷᱟᱹᱜᱤ ᱵᱷᱟᱹᱜᱤ ᱪᱤᱛᱟᱹᱨ ᱛᱩᱞᱟᱹᱣ ᱞᱟᱹᱜᱤᱫ ᱧᱟᱢᱚᱜᱼᱟ ᱟᱫᱚ ᱪᱟᱞᱟᱣ ᱦᱩᱭ ᱮᱱᱟ